ᱟᱵᱚ ᱱᱚᱣᱟ ᱞᱮᱼᱞᱮᱜᱮᱡᱽ ᱫᱩᱱᱤᱭᱟᱹᱨᱮ ᱪᱮᱫᱦᱚᱸ ᱚᱱᱠᱟᱱ ᱵᱮᱵᱚᱥᱛᱟ ᱵᱟᱭ ᱛᱟᱦᱮᱸᱠᱟᱱᱟ ᱡᱮ ᱡᱟᱦᱟᱱᱟᱜ ᱥᱟᱢᱟᱱ ᱱᱚᱸᱰᱮᱠᱷᱚᱱ ᱵᱚᱱ ᱦᱟᱸᱰᱮᱭᱟ ᱦᱟᱸᱰᱮᱠᱷᱚᱱ ᱵᱚᱱ ᱱᱟᱸᱰᱮᱭᱟ ᱟᱵᱚᱣᱟᱜ ᱯᱨᱚᱛᱷᱚᱢ ᱛᱟᱦᱮᱸᱠᱟᱱᱟ ᱡᱮ ᱥᱟᱜᱟᱲ ᱜᱟᱹᱰᱤ ᱚᱱᱮ ᱡᱟᱦᱟᱸ ᱰᱟᱝᱨᱟ ᱜᱟᱹᱰᱤᱵᱚᱱ ᱢᱮᱛᱟᱣᱟᱜ ᱛᱟᱦᱮᱱᱟ ᱠᱟᱴ ᱨᱮᱱᱟᱜ ᱢᱟᱫ ᱨᱮᱱᱟᱜ ᱵᱮᱱᱟᱣ ᱠᱟᱛᱮᱫ ᱡᱟᱦᱟᱸ ᱢᱮᱬᱦᱮᱫ ᱠᱚ ᱵᱟᱝ ᱞᱟᱜᱟᱣ ᱠᱟᱛᱮᱫ ᱚᱱᱮ ᱚᱱᱟ ᱰᱟᱝᱨᱤ ᱡᱟᱦᱟᱸᱵᱚᱱ ᱡᱚᱲᱟᱣ ᱠᱚᱣᱟ ᱵᱚᱱ ᱚᱱᱮ ᱚᱱᱟᱜᱮ ᱥᱟᱜᱟᱲ ᱜᱟᱹᱰᱤᱵᱚᱱ ᱢᱮᱛᱟᱣᱟᱜ ᱛᱟᱦᱮᱱ ᱡᱟᱦᱟᱸᱨᱮ ᱥᱟᱢᱟᱱ ᱤᱫᱤ ᱦᱚᱴᱚ ᱦᱩᱭᱩᱜᱼᱟ ᱥᱮ ᱡᱟᱦᱟᱸᱠᱷᱚᱱ ᱟᱹᱜᱩ ᱦᱩᱭᱩᱜᱼᱟ ᱟᱵᱚ ᱥᱟᱱᱛᱟᱲ ᱫᱚ ᱚᱱᱟ ᱛᱮᱜᱮ ᱵᱚᱱ ᱤᱫᱤ ᱟᱹᱜᱩᱭ ᱛᱟᱦᱮᱱ ᱤᱱᱟᱹ ᱛᱟᱭᱚᱢ ᱫᱚ ᱟᱨᱦᱚᱸ ᱡᱷᱚᱛᱚ ᱦᱚᱲᱟᱜᱼᱢᱟ ᱚᱱᱟ ᱠᱚᱦᱚᱸ ᱵᱟᱭ ᱛᱟᱦᱮᱸᱠᱟᱱᱟ ᱮᱱᱠᱷᱟᱱ ᱫᱚ ᱪᱮᱫ ᱜᱚᱜ ᱛᱮᱵᱚᱱ ᱤᱫᱤ ᱦᱚᱴᱚ ᱠᱟᱜᱼᱟ ᱫᱤᱯᱤᱞ ᱛᱮᱵᱚᱱ ᱤᱫᱤ ᱦᱚᱴᱚ ᱠᱟᱜᱼᱟ ᱟᱨ ᱫᱚᱨᱠᱟᱨ ᱯᱟᱲᱟᱣ ᱞᱮᱱᱠᱷᱟᱱ ᱟᱹᱜᱩ ᱨᱮᱱᱟᱜ ᱮᱱᱠᱷᱟᱱ ᱜᱚᱜ ᱟᱹᱜᱩᱭᱟᱵᱚᱱ ᱫᱤᱯᱤᱞ ᱟᱹᱜᱩᱭᱟᱵᱚᱱ ᱚᱱᱟᱜᱮ ᱛᱟᱦᱮᱸᱠᱟᱱᱟ ᱱᱤᱛᱳᱜ ᱱᱚᱣᱟ ᱢᱚᱰᱮᱞ ᱡᱩᱜᱽ ᱨᱮ ᱦᱮᱡᱽ ᱟᱠᱟᱱᱟ ᱡᱚᱛᱚ ᱨᱚᱠᱚᱢᱟᱜ ᱵᱩᱫᱽᱫᱷᱤ ᱡᱤᱵᱤᱭᱟᱱ ᱦᱚᱲ ᱠᱚᱠᱚ ᱵᱤᱥᱤᱭᱮᱱᱟ ᱠᱚ ᱱᱚᱣᱟ ᱵᱷᱟᱨᱚᱛ ᱫᱤᱥᱚᱢ ᱨᱮ ᱨᱮᱹᱞ ᱜᱟᱹᱰᱤ ᱢᱚᱴᱚᱨ ᱜᱟᱹᱰᱤ ᱴᱮᱨᱟᱠ ᱴᱟᱠᱴᱟᱨ ᱦᱟᱭᱵᱟ ᱮᱢᱟᱱ ᱠᱤᱪᱷᱩ ᱜᱟᱹᱰᱤ ᱚᱰᱳᱠᱟᱠᱟᱱᱟ ᱡᱮ ᱥᱟᱢᱟᱱ ᱱᱚᱸᱰᱮᱠᱷᱚᱱ ᱠᱚ ᱦᱟᱸᱰᱮᱭᱮᱜᱼᱟ ᱦᱟᱸᱰᱮᱠᱷᱚᱱ ᱠᱚ ᱱᱟᱸᱰᱮᱭᱮᱜᱼᱟ ᱠᱚ ᱚᱸᱰᱮᱜᱮ ᱱᱤᱛᱳᱜ ᱫᱚ ᱡᱚᱛᱚ ᱦᱚᱲ ᱵᱚᱱ ᱥᱩᱵᱤᱫᱷᱟ ᱟᱠᱟᱱᱟ ᱤᱱᱟᱹ ᱠᱚᱜᱮ ᱵᱟᱠᱷᱟᱱ ᱫᱚ ᱱᱩᱱᱟᱹᱜ ᱟᱵᱚ ᱢᱟᱲᱟᱝ ᱯᱨᱚᱛᱷᱚᱢ ᱫᱚ ᱪᱮᱫᱦᱚᱸ ᱵᱟᱭ ᱛᱟᱦᱮᱸᱠᱟᱱᱟ ᱱᱤᱛᱳᱜ ᱫᱚ ᱟᱹᱰᱤᱜᱟᱱ ᱜᱮ ᱜᱟᱹᱰᱤ ᱢᱚᱴᱚᱨ ᱦᱚᱸ ᱚᱰᱳᱠᱟᱠᱟᱱᱟ ᱟᱨ ᱱᱤᱛᱳᱜ ᱫᱚ ᱥᱟᱢᱟᱱ ᱤᱫᱤ ᱟᱹᱜᱩ ᱦᱚᱸ ᱵᱟᱭ ᱟᱱᱟᱴ ᱠᱟᱱᱟ ᱞᱚᱜᱚᱱ ᱛᱮᱦᱮᱧ ᱜᱮ ᱞᱟᱹᱭ ᱞᱮᱠᱷᱟᱱ ᱛᱮᱦᱮᱧ ᱜᱮ ᱥᱮᱴᱮᱨᱚᱜ ᱠᱟᱱᱟ ᱜᱟᱯᱟᱢ ᱠᱷᱚᱡᱽ ᱞᱮᱠᱷᱟᱱ ᱜᱟᱯᱟ ᱜᱮ ᱥᱮᱴᱮᱨᱚᱜ ᱠᱟᱱᱟ ᱚᱱᱠᱟᱜᱮ ᱱᱤᱛᱳᱜ ᱫᱚ ᱟᱭᱢᱟ ᱞᱮᱠᱟᱱᱟᱜ ᱜᱟᱹᱰᱤ ᱚᱰᱳᱠ ᱟᱠᱱᱟ ᱟᱨ ᱚᱱᱟᱛᱮᱜᱮ ᱤᱫᱤ ᱟᱹᱜᱩᱜ ᱠᱟᱱᱟ ᱟᱨ ᱵᱟᱝᱠᱷᱟᱱ ᱯᱟᱹᱦᱤᱞ ᱫᱚ ᱵᱚᱦᱚᱜ ᱵᱚᱨᱥᱟ ᱛᱟᱨᱮᱱ ᱵᱷᱚᱨᱥᱟ ᱜᱚᱜᱼᱫᱤᱯᱤᱞ ᱛᱮᱜᱮ ᱤᱫᱤ ᱟᱹᱜᱩᱜ ᱛᱟᱦᱮᱱᱟ ᱟᱨ ᱱᱤᱛᱳᱜ ᱫᱚ ᱜᱟᱹᱰᱤ ᱢᱚᱴᱚᱨ ᱚᱰᱳᱠ ᱟᱠᱟᱱᱛᱮ ᱥᱩᱵᱤᱫᱷᱟ ᱟᱠᱟᱱᱟ ᱡᱚᱛᱚᱣᱟᱜ ᱵᱚᱱ ᱥᱚᱸᱜᱮ ᱥᱚᱸᱜᱮ ᱵᱚᱱ ᱤᱫᱤᱼᱟᱹᱜᱩᱭᱮᱫᱟ ᱵᱚᱱ ᱡᱟᱦᱟᱸᱛᱤᱱ ᱨᱮᱜᱮᱢ ᱡᱟᱦᱟᱸᱥᱮᱫ ᱪᱟᱞᱟᱜ ᱥᱟᱱᱟᱢ ᱨᱮᱦᱚᱸ ᱪᱟᱞᱟᱜᱼᱟᱢ ᱡᱟᱦᱟᱱ ᱟᱹᱜᱩ ᱥᱟᱱᱟᱢ ᱨᱮᱦᱚᱸ ᱟᱹᱜᱩᱭᱟᱢ ᱡᱟᱦᱟᱸ ᱨᱮ ᱡᱟᱦᱟᱸᱱᱟᱜ ᱤᱫᱤ ᱦᱚᱴᱚ ᱥᱟᱱᱟᱢ ᱨᱮᱦᱚᱸ ᱤᱫᱤ ᱦᱚᱴᱚ ᱠᱟᱜᱼᱟ ᱟᱨ ᱟᱹᱜᱩ ᱥᱟᱱᱟᱢ ᱨᱮᱦᱚᱸᱢ ᱟᱹᱜᱩᱭᱮᱫᱟ ᱚᱱᱟᱜᱮ ᱠᱚᱞ ᱠᱟᱹᱨᱠᱷᱟᱱᱟ ᱠᱚ ᱵᱮᱥᱤᱭᱮᱱᱟ ᱜᱟᱹᱰᱤ ᱢᱚᱴᱚᱨ ᱠᱚ ᱵᱮᱱᱟᱣ ᱠᱮᱫᱟ ᱠᱚ ᱟᱨᱠᱚ ᱚᱰᱳᱠ ᱠᱮᱫᱟ ᱠᱚ